ᱦᱮᱸ ᱤᱥᱤᱱ ᱵᱟᱥᱟᱝ ᱫᱚ ᱤᱧ ᱟᱭᱚ ᱴᱷᱮᱱ ᱡᱷᱚᱱᱤᱧ ᱧᱮᱞ ᱪᱮᱫ ᱟᱠᱟᱫᱟ ᱤᱧ ᱟᱭᱳ ᱪᱮᱫ ᱞᱮᱠᱟᱭ ᱤᱥᱤᱱᱮᱫ ᱠᱟᱱ ᱛᱟᱦᱮᱱᱟ ᱯᱤᱴᱷᱟᱹᱭ ᱛᱮᱭᱟᱨ ᱡᱤᱞ ᱞᱟᱫᱽ ᱟᱨᱦᱚᱸ ᱟᱭᱢᱟ ᱠᱤᱪᱷᱩ ᱡᱚᱢᱟᱜ ᱛᱮᱭᱟᱨ ᱠᱚᱧ ᱩᱱᱤ ᱴᱷᱮᱱ ᱠᱷᱚᱱᱟᱜ ᱜᱮ ᱧᱮᱞ ᱪᱮᱫ ᱠᱟᱫᱟ ᱟᱭᱢᱟ ᱰᱷᱮᱨ ᱜᱤᱧ ᱧᱮᱞ ᱪᱮᱫ ᱟᱠᱟᱫᱟ ᱟᱨ ᱟᱫᱚ ᱤᱧᱤᱧ ᱧᱮᱞ ᱠᱮᱫᱮᱭᱟ ᱯᱤᱴᱷᱟᱹ ᱛᱮᱭᱟᱨᱤᱧ ᱫᱟᱲᱮᱭᱟᱜᱼᱟ ᱯᱤᱴᱷᱟᱹ ᱯᱨᱚᱛᱷᱚᱢ ᱨᱮ ᱦᱚᱞᱚᱝ ᱫᱟᱜ ᱨᱮ ᱞᱚᱦᱚᱫ ᱠᱟᱛᱮᱫ ᱥᱤᱯᱤ ᱠᱟᱛᱮᱫ ᱜᱚᱞ ᱜᱳᱞ ᱨᱤᱫᱽ ᱠᱟᱛᱮᱫ ᱤᱥᱤᱱ ᱦᱩᱭᱩᱜᱼᱟ ᱛᱟᱣᱟᱨᱮ ᱟᱨ ᱡᱤᱞ ᱞᱟᱫ ᱦᱚᱸᱧ ᱵᱟᱲᱟᱭᱟ ᱟᱨ ᱡᱤᱞ ᱜᱮᱫ ᱠᱟᱛᱮᱫ ᱢᱟᱹᱨᱤᱪ ᱯᱮᱸᱭᱟᱡᱽ ᱥᱟᱣ ᱢᱮᱥᱟ ᱠᱟᱛᱮᱫ ᱥᱟᱠᱟᱢ ᱨᱮ ᱨᱮᱫᱽ ᱠᱟᱛᱮᱫ ᱪᱩᱞᱦᱟᱹ ᱨᱮ ᱨᱟᱯᱟᱜ ᱤᱥᱤᱱ ᱡᱤᱞ ᱞᱟᱫᱽ ᱫᱚ ᱱᱚᱝᱠᱟ